ᱜᱮᱥᱫᱚ ᱟᱹᱰᱤ ᱵᱷᱟᱜᱮ ᱡᱤᱱᱤᱥ ᱠᱟᱱᱟ ᱜᱮᱥᱫᱚ ᱦᱚᱭᱛᱚ ᱫᱟᱠᱟᱧ ᱪᱚᱸᱫᱟ ᱠᱮᱫᱟ ᱡᱟᱦᱟᱱᱟᱜ ᱦᱚᱸᱧ ᱠᱟᱹᱢᱤ ᱫᱟᱲᱮᱭᱟᱜᱼᱟ ᱫᱟᱠᱟ ᱪᱚᱸᱫᱟ ᱠᱟᱛᱮᱫ ᱡᱟᱦᱟᱱᱟᱜ ᱠᱚᱦᱚᱸ ᱤᱭᱟᱹ ᱫᱟᱲᱮᱭᱟᱜᱼᱟ ᱫᱟᱠᱟ ᱩᱛᱩ ᱫᱟᱲᱮᱭᱟᱜᱼᱟᱹᱧ ᱫᱟᱠᱟ ᱩᱛᱩᱧ ᱪᱚᱸᱫᱟ ᱠᱟᱫᱟᱜᱼᱟ ᱡᱟᱦᱟᱱᱟᱜᱼᱤᱧ ᱠᱟᱹᱢᱤᱭᱟ ᱥᱮ ᱱᱤᱛᱚᱜ ᱦᱚᱴᱟᱛ ᱠᱚᱨᱮ ᱡᱟᱦᱟᱸᱴᱟᱜ ᱯᱮᱲᱟᱭ ᱦᱮᱡᱱᱟ ᱩᱱᱤ ᱞᱟᱹᱜᱤᱫᱛᱮ ᱢᱤᱫ ᱜᱷᱟᱹᱲᱤᱡᱛᱮ ᱪᱟ ᱛᱟᱱᱤᱡᱼᱤᱧ ᱞᱚᱞᱚ ᱫᱟᱲᱮᱜᱼᱟ ᱥᱮ ᱫᱟᱠᱟ ᱩᱛᱩᱦᱚᱧ ᱫᱟᱠᱟ ᱩᱛᱩ ᱫᱟᱲᱮᱭᱟᱜᱼᱟ ᱥᱮ ᱱᱤᱛᱚᱜᱼᱤᱧ ᱫᱟᱠᱟᱧ ᱪᱚᱸᱫᱟ ᱠᱟᱫᱟ ᱜᱮᱥᱨᱮ ᱢᱟᱱᱮ ᱥᱮ ᱵᱤᱞᱤ ᱛᱟᱱᱮᱡ ᱠᱚᱦᱚᱧ ᱵᱷᱟᱡᱟ ᱠᱮᱫᱟ ᱥᱮ ᱟᱹᱞᱩ ᱛᱟᱱᱮᱡᱼᱤᱧ ᱵᱷᱟᱡᱟ ᱠᱮᱫᱟ ᱱᱤᱛᱚᱝ ᱜᱮᱥᱫᱚ ᱱᱤᱭᱟᱹ ᱠᱷᱟᱹᱛᱤᱨ ᱜᱮᱥᱫᱚ ᱟᱹᱰᱤᱜᱮ ᱵᱷᱟᱜᱮᱭᱟ ᱥᱮ ᱱᱤᱛᱚᱜ ᱜᱮᱥᱤᱧ ᱪᱚᱸᱫᱟ ᱠᱟᱫᱟᱜᱼᱟ ᱥᱮ ᱚᱠᱟ ᱥᱮᱫᱪᱚ ᱢᱮᱨᱚᱢ ᱥᱮ ᱰᱟᱝᱨᱟᱪᱚᱧ ᱤᱫᱤ ᱦᱚᱴᱚ ᱠᱮᱫ ᱠᱚᱣᱟ ᱵᱟᱠᱷᱟᱡ ᱪᱚᱸᱫᱟ ᱦᱚᱴᱚ ᱠᱟᱹᱫᱟᱹᱧ ᱟᱨ ᱚᱱᱟᱧ ᱩᱱᱠᱩ ᱠᱚᱧ ᱤᱭᱟᱹ ᱵᱟᱲᱟ ᱠᱟᱠᱚ ᱠᱟᱱᱟ ᱥᱮ ᱡᱟᱦᱟᱱᱟᱜᱼᱤᱧ ᱠᱟᱹᱢᱤ ᱡᱚᱝ ᱠᱟᱱᱟ ᱚᱱᱟ ᱠᱷᱟᱹᱛᱤᱨ ᱛᱮ ᱡᱚᱛᱚ ᱦᱚᱲᱴᱷᱮᱡ ᱡᱚᱛᱚ ᱚᱲᱟᱜ ᱨᱮᱜᱮ ᱡᱩᱫᱤ ᱜᱮᱥ ᱛᱮᱦᱮᱱ ᱠᱷᱟᱡᱫᱚ ᱟᱹᱰᱤᱜᱮ ᱵᱷᱟᱜᱮᱭᱟ ᱚᱱᱟ ᱤᱭᱟᱹᱛᱮ ᱜᱮᱥᱫᱚ ᱡᱚᱛᱚ ᱚᱲᱟᱜ ᱚᱲᱟᱜ ᱜᱮ ᱫᱚᱨᱠᱟᱨᱟ ᱟᱨ ᱜᱮᱥᱫᱚ ᱟᱹᱰᱤ ᱵᱷᱟᱹᱜᱤᱭᱟ ᱱᱚᱜᱼᱚ ᱱᱚᱝᱠᱟ ᱩᱯᱚᱠᱟᱨ ᱦᱩᱭᱩᱜᱼᱟ ᱡᱮ ᱢᱤᱫ ᱜᱷᱟᱹᱲᱤᱛᱮ ᱡᱟᱦᱟᱸᱭ ᱯᱮᱲᱟᱦᱚᱸᱭ ᱦᱤᱡᱩᱜ ᱠᱷᱟᱡᱼᱮᱢ ᱤᱥᱤᱱ ᱵᱟᱥᱟᱝ ᱫᱟᱲᱮᱣᱟᱭᱟ ᱥᱮ ᱚᱲᱟᱜᱨᱮᱱ ᱦᱚᱲᱟᱜ ᱦᱚᱸ ᱞᱟᱹᱜᱤᱫᱦᱚᱸ ᱢᱤᱫ ᱜᱷᱟᱹᱲᱤᱡᱛᱮᱢ ᱤᱥᱤᱱ ᱵᱟᱥᱟᱝ ᱫᱟᱲᱮᱜᱼᱟ ᱟᱹᱰᱤ ᱟᱭᱢᱟ ᱦᱚᱲᱟᱜ ᱦᱚᱢ ᱤᱥᱤᱱ ᱫᱟᱲᱮᱭᱟᱜᱼᱟ ᱚᱱᱟᱛᱮ ᱜᱮᱥᱫᱚ ᱟᱹᱰᱤ ᱵᱷᱟᱜᱮᱭᱟ